ᱮᱱᱮᱡᱼᱥᱮᱨᱮᱧ ᱨᱮ ᱪᱮᱫ ᱞᱮᱠᱟ ᱠᱟᱛᱮᱜ ᱤᱧ ᱥᱮᱞᱮᱫ ᱞᱮᱱᱟ ᱱᱚᱣᱟ ᱨᱮᱱᱟᱜ ᱱᱟᱜᱟᱢᱤᱧ ᱛᱷᱩᱛᱤᱭᱟᱵᱚᱱ ᱞᱮᱠᱷᱟᱱ ᱤᱧ ᱦᱩᱰᱤᱧ ᱩᱢᱮᱨ ᱠᱷᱚᱱᱜᱮ ᱮᱱᱮᱡᱼᱥᱮᱨᱮᱧ ᱫᱚ ᱟᱹᱰᱤᱧ ᱠᱩᱥᱤᱭᱟᱜ ᱛᱟᱦᱮᱸᱜ ᱟᱨ ᱟᱹᱛᱩ ᱨᱮ ᱥᱤᱸᱜᱟᱹᱲ ᱵᱮᱲᱟ ᱮᱱᱮᱡ ᱥᱮᱨᱮᱧ ᱚᱠᱛᱚ ᱡᱚᱠᱷᱚᱱ ᱩᱱᱠᱩ ᱟᱭᱩ ᱦᱚᱲ ᱥᱮ ᱜᱚᱜᱚ ᱦᱚᱲ ᱠᱚ ᱥᱮ ᱵᱟᱵᱟ ᱦᱚᱲ ᱠᱚᱠᱚ ᱮᱱᱮᱡ ᱥᱮᱨᱮᱧ ᱛᱟᱦᱮᱸᱜᱼᱟ ᱛᱚᱠᱷᱚᱱ ᱟᱸᱡᱚᱢ ᱡᱚᱝ ᱠᱟᱛᱮᱜ ᱤᱧ ᱟᱹᱰᱤ ᱠᱩᱥᱤ ᱥᱮ ᱨᱟᱹᱥᱠᱟᱹᱧ ᱵᱩᱡᱷᱟᱹᱣ ᱛᱟᱦᱮᱸᱜᱼᱟ ᱟᱫᱚ ᱪᱟᱞᱟᱣ ᱠᱟᱛᱮᱜ ᱤᱧ ᱟᱛᱮᱱ ᱠᱚ ᱛᱟᱦᱮᱱᱟ ᱡᱮ ᱪᱮᱫ ᱞᱮᱠᱟ ᱠᱚ ᱥᱮᱨᱮᱧᱮᱜᱼᱟ ᱟᱨᱤᱧ ᱧᱮᱞ ᱠᱚ ᱛᱟᱦᱮᱸᱜ ᱪᱮᱫ ᱞᱮᱠᱟ ᱠᱚ ᱮᱱᱮᱡ ᱮᱜᱼᱟ ᱟᱫᱚ ᱚᱱᱟ ᱠᱚ ᱧᱮᱞ ᱠᱟᱛᱮᱜ ᱤᱧ ᱤᱧᱟᱹᱜ ᱢᱚᱱᱮ ᱨᱮᱦᱚᱸ ᱢᱤᱫᱴᱮᱱ ᱟᱹᱰᱤ ᱨᱟᱹᱥᱠᱟᱹ ᱥᱮ ᱨᱤᱡᱷᱟᱹᱣ ᱮᱱᱟ ᱡᱮ ᱤᱧᱦᱚᱸ ᱱᱩᱠᱩ ᱞᱮᱠᱟ ᱥᱮᱨᱮᱧ ᱥᱮ ᱮᱱᱮᱡ ᱤᱧ ᱥᱮᱬᱟᱭᱟ ᱟᱫᱚ ᱫᱤᱱᱟᱹᱢ ᱜᱮ ᱤᱧᱦᱚᱸ ᱪᱟᱞᱟᱣ ᱠᱟᱛᱮᱜ ᱚᱸᱰᱮ ᱠᱚᱭᱚᱜ ᱠᱟᱠᱚᱣᱟᱧ ᱧᱮᱞ ᱠᱚᱣᱟᱧ ᱪᱮᱫ ᱞᱮᱠᱟ ᱡᱚᱠᱷᱚᱱ ᱠᱚ ᱮᱱᱮᱡ ᱠᱟᱱᱟ ᱮᱱᱮᱡ ᱤᱧ ᱥᱟᱵᱚᱜᱼᱟ ᱪᱮᱫ ᱞᱮᱠᱟ ᱡᱟᱝᱜᱟ ᱠᱚ ᱠᱚᱞᱥᱟᱭᱮᱜ ᱛᱟᱠᱚᱣᱟ ᱠᱚᱭᱚᱜ ᱠᱟᱠᱚᱣᱟᱧ ᱤᱧᱦᱚᱸ ᱟᱠᱚ ᱞᱮᱠᱟᱧ ᱪᱮᱥᱴᱟᱭᱟ ᱥᱮᱨᱮᱧ ᱦᱚᱸ ᱡᱚᱠᱷᱚᱱ ᱠᱚ ᱥᱮᱨᱮᱧᱟ ᱤᱧᱦᱚᱸ ᱚᱱᱠᱟᱜᱮ ᱟᱠᱚ ᱞᱮᱠᱟ ᱥᱮᱨᱮᱧᱤᱧ ᱪᱮᱥᱴᱟ ᱠᱮᱜᱼᱟ ᱥᱮᱨᱮᱧ ᱤᱧ ᱠᱟᱛᱷᱟᱧ ᱞᱟᱹᱭᱟ ᱯᱳᱭᱞᱳ ᱯᱳᱭᱞᱳ ᱫᱚ ᱩᱱᱟᱹᱜ ᱴᱟ ᱵᱟᱝᱤᱧ ᱫᱟᱲᱮᱭᱟᱜ ᱛᱟᱦᱮᱸᱜᱼᱟ ᱛᱟᱨᱯᱚᱨᱮ ᱯᱚᱨᱮ ᱯᱚᱨᱮᱛᱮ ᱯᱚᱨᱮ ᱯᱚᱨᱮᱛᱮ ᱠᱟᱹᱴᱤᱡ ᱠᱟᱹᱴᱤᱡᱛᱮ ᱟᱫᱚ ᱟᱹᱰᱤ ᱴᱟᱜ ᱜᱤᱧ ᱟᱹᱰᱤᱴᱟᱜ ᱜᱤᱧ ᱜᱟᱱ ᱟᱹᱜᱩ ᱠᱮᱜᱼᱟ ᱟᱹᱰᱤᱴᱟᱜ ᱜᱤᱧ ᱯᱩᱥᱴᱟᱹᱣ ᱠᱮᱜᱼᱟ ᱟᱫᱚ ᱮᱱᱮᱡ ᱦᱚᱸ ᱚᱱᱠᱟ ᱜᱮ ᱵᱟᱹᱭ ᱵᱟᱹᱭᱛᱮ ᱡᱟᱝᱜᱟ ᱥᱟᱶ ᱩᱱᱠᱩᱣᱟᱜ ᱡᱟᱝᱜᱟ ᱥᱟᱶ ᱛᱟᱞ ᱢᱤᱞᱟᱹᱣ ᱫᱟᱲᱮᱭᱟᱫᱟᱹᱧ ᱡᱟᱝᱜᱟ ᱠᱚᱞᱥᱟ ᱡᱟᱦᱟᱸ ᱞᱮᱠᱟ ᱮᱱᱮᱡ ᱥᱚᱢᱚᱭ ᱡᱟᱝᱜᱟ ᱠᱚᱠᱚ ᱠᱚᱞᱥᱟᱭᱟ ᱟᱫᱚ ᱚᱱᱠᱟ ᱚᱱᱠᱟ ᱛᱮᱜᱮ ᱟᱫᱚ ᱩᱱᱠᱩ ᱦᱚᱸ ᱢᱤᱫᱵᱟᱨ ᱴᱷᱮᱱ ᱯᱨᱚᱜᱨᱟᱢ ᱠᱚ ᱪᱟᱞᱟᱜ ᱛᱟᱦᱮᱱᱟ ᱟᱫᱚ ᱤᱧᱦᱚᱸ ᱢᱤᱛᱟᱹᱧ ᱠᱟᱱᱟ ᱠᱚ ᱪᱚᱞᱚᱢ ᱪᱟᱞᱟᱜᱼᱟ ᱛᱟᱦᱚᱞᱮ ᱤᱧᱦᱚᱧ ᱞᱟᱹᱭ ᱮᱜᱼᱟ ᱪᱚᱞᱚ ᱛᱟᱦᱚᱞᱮᱧ ᱪᱟᱞᱟᱜᱼᱟ ᱤᱱᱠᱟᱹ ᱤᱱᱠᱟᱹ ᱛᱮᱜᱮ ᱢᱤᱫᱼᱵᱟᱨ ᱴᱷᱮᱱᱞᱮ ᱪᱟᱞᱟᱣ ᱮᱱᱟ ᱪᱟᱞᱟᱣ ᱠᱟᱛᱮᱜ ᱥᱤᱨᱯᱟᱹ ᱠᱚᱞᱮ ᱧᱟᱢ ᱠᱮᱜᱼᱟ ᱚᱱᱟᱛᱮ ᱟᱨᱚ ᱤᱧᱟᱹᱜ ᱢᱚᱱᱮᱨᱮ ᱟᱨᱚ ᱨᱟᱹᱥᱠᱟᱹ ᱥᱤᱨᱡᱟᱹᱣ ᱮᱱᱟ ᱡᱮ ᱤᱧᱦᱚᱸ ᱟᱨᱚᱧ ᱪᱟᱞᱟᱜᱼᱟ ᱟᱨᱚ ᱪᱟᱞᱟᱣ ᱞᱮᱱᱠᱷᱟᱱ ᱟᱨᱚ ᱱᱟᱯᱟᱭ ᱥᱟᱺᱦᱤᱡ ᱤᱧ ᱥᱮᱬᱟ ᱫᱟᱲᱮᱭᱟᱜ ᱥᱮ ᱱᱟᱯᱟᱭ ᱥᱟᱺᱦᱤᱡ ᱤᱧ ᱪᱮᱫ ᱫᱟᱲᱮᱭᱟᱜᱼᱟ ᱟᱫᱚ ᱤᱱᱠᱟᱹ ᱤᱱᱠᱟᱹ ᱛᱮᱜᱮ ᱫᱤᱱ ᱯᱟᱨᱚᱢ ᱯᱟᱨᱚᱢ ᱛᱮ ᱟᱹᱰᱤᱴᱟᱜ ᱱᱮᱛᱟᱨ ᱫᱚ ᱟᱹᱰᱤᱴᱟᱜ ᱜᱤᱧ ᱥᱮᱬᱟ ᱟᱠᱟᱫᱟ ᱥᱮ ᱯᱩᱨᱟᱹᱴᱟᱜ ᱜᱮ ᱥᱮᱬᱟ ᱯᱩᱨᱟᱹᱴᱟ ᱫᱚ ᱮᱠᱷᱚᱱᱳ ᱟᱣᱨᱤᱧ ᱥᱮᱬᱟᱭᱟ ᱛᱳ ᱢᱮᱱᱠᱷᱟᱱ ᱟᱹᱰᱤᱴᱟᱜ ᱜᱤᱧ ᱥᱮᱬᱟ ᱟᱠᱟᱫᱟ ᱟᱨ ᱚᱲᱟᱜ ᱨᱮᱦᱚᱸ ᱱᱮᱛᱟᱨ ᱫᱚ ᱟᱭᱩ ᱟᱨ ᱵᱟᱵᱟ ᱵᱟᱱᱟ ᱦᱚᱲ ᱜᱮ ᱮᱱᱮᱡ ᱥᱮᱨᱮᱧ ᱫᱚᱠᱤᱱ ᱵᱟᱲᱟᱭ ᱜᱮᱭᱟ ᱩᱱᱠᱤᱱ ᱴᱷᱮᱱ ᱠᱷᱚᱱᱟᱜ ᱥᱮᱬᱟ ᱦᱚᱠᱤᱱ ᱥᱮᱬᱟ ᱟᱹᱧ ᱠᱟᱱ ᱜᱮᱭᱟ ᱟᱨ ᱥᱮᱬᱟᱭᱮᱜ ᱜᱤᱭᱟᱹᱧ ᱚᱱᱠᱟ ᱚᱱᱠᱟ ᱛᱮᱜᱮ ᱥᱮᱞᱮᱫ ᱮᱱᱟᱹᱧ ᱩᱱᱠᱩᱣᱟᱜ ᱮᱱᱮᱡ ᱥᱮᱨᱮᱧ ᱢᱤᱫᱴᱮᱱ ᱢᱟᱱᱮ ᱠᱞᱟᱵᱽ ᱢᱮᱱᱟᱜ ᱛᱟᱞᱮᱭᱟ ᱠᱞᱟᱵᱽ ᱨᱮ ᱠᱞᱟᱵᱽ ᱠᱷᱚᱱᱟᱜ ᱢᱟᱱᱮ ᱡᱟᱦᱟᱱᱟᱜ ᱤᱭᱟᱹ ᱠᱚ ᱯᱨᱚᱜᱨᱟᱢ ᱠᱚ ᱦᱳᱭ ᱞᱮᱱᱠᱷᱟᱱ ᱮᱱᱮᱡᱼᱥᱮᱨᱮᱧ ᱠᱚ ᱫᱚᱦᱚ ᱦᱩᱭᱩᱜ ᱜᱮᱭᱟ ᱟᱫᱚ ᱚᱸᱰᱮᱞᱮ ᱮᱱᱮᱡ ᱥᱮᱨᱮᱧ ᱜᱮᱭᱟ ᱮᱱᱮᱡᱼᱥᱮᱨᱮᱧ ᱥᱮᱨᱮᱧ ᱥᱮᱨᱮᱧ ᱛᱮᱜᱮ ᱟᱫᱚ ᱤᱧᱦᱚᱸ ᱚᱸᱰᱮ ᱠᱷᱚᱱ ᱟᱹᱰᱤᱜᱟᱱ ᱥᱮᱨᱮᱧ ᱤᱧ ᱪᱮᱫ ᱠᱮᱫᱟ ᱪᱮᱫ ᱠᱟᱛᱮᱜ ᱟᱫᱚ ᱱᱮᱛᱟᱨ ᱫᱚ ᱢᱟᱱᱮ ᱯᱨᱚᱜᱨᱟᱢ ᱠᱚ ᱡᱟᱦᱟᱸᱭ ᱠᱚ ᱪᱟᱞᱟᱜ ᱜᱮᱭᱟ ᱥᱮ ᱟᱞᱮ ᱜᱚᱲᱚᱢ ᱦᱟᱲᱟᱢ ᱛᱟᱠᱚ ᱩᱱᱠᱩ ᱥᱟᱞᱟᱜ ᱠᱚ ᱥᱮᱞᱮᱫ ᱠᱤᱫᱤᱧᱟ ᱪᱟᱞᱟᱣᱱᱟᱞᱮ ᱤᱱᱠᱟᱹ ᱤᱱᱠᱟᱹ ᱛᱮᱜᱮ ᱱᱤᱛᱚᱜ ᱫᱚ ᱯᱩᱨᱟᱹ ᱯᱩᱨᱤ ᱩᱱᱠᱩᱣᱟᱜ ᱴᱤᱢ ᱨᱮᱜᱮ ᱥᱮᱞᱮᱫ ᱩᱛᱟᱹᱨ ᱦᱩᱭ ᱟᱠᱟᱱᱟ ᱟᱨ ᱡᱟᱣᱜᱮ ᱯᱨᱚᱜᱨᱟᱢ ᱠᱚᱞᱮ ᱪᱟᱞᱟᱜ ᱜᱮᱭᱟ ᱥᱟᱺᱜᱤᱧ ᱥᱟᱺᱜᱤᱧ ᱟᱨᱞᱮ ᱥᱤᱨᱯᱟᱹ ᱦᱚᱞᱮ ᱢᱟᱱᱮ ᱠᱚᱢᱯᱤᱴᱤᱥᱮᱱ ᱠᱚᱨᱮᱜ ᱥᱤᱨᱯᱟᱹ ᱦᱚᱞᱮ ᱦᱟᱢᱮᱴ ᱟᱹᱜᱩ ᱟᱠᱟᱫᱟ ᱟᱨ ᱤᱧᱟᱹᱜ ᱢᱚᱱᱮ ᱛᱮᱫᱚ ᱟᱵᱟᱨ ᱚᱱᱠᱟᱜᱮ ᱟᱨᱚ ᱪᱮᱛᱟᱱ ᱥᱮᱫᱞᱮ ᱨᱟᱠᱟᱵ ᱪᱟᱞᱟᱣ ᱫᱟᱲᱮᱭᱟᱜᱼᱟ ᱟᱵᱟᱨ ᱟᱨᱦᱚᱸ ᱮᱴᱟᱜ ᱮᱴᱟᱜ ᱴᱚᱴᱷᱟ ᱠᱚᱨᱮᱞᱮ ᱪᱟᱞᱟᱣ ᱫᱟᱲᱮᱭᱟᱜ ᱥᱮ ᱚᱱᱟᱞᱮ ᱚᱱᱟ ᱟᱞᱮᱭᱟᱜ ᱞᱟᱠᱪᱟᱨ ᱟᱠᱷᱲᱟ ᱜᱨᱩᱯᱷᱴᱟᱜ ᱟᱨᱚ ᱞᱮ ᱢᱟᱱᱮ ᱵᱟᱹᱲᱛᱤ ᱤᱫᱤ ᱫᱟᱲᱮᱭᱟᱜᱼᱟ ᱥᱮ ᱪᱮᱸᱜᱷᱟᱣ ᱤᱫᱤ ᱫᱟᱲᱮᱭᱟᱜᱼᱟ ᱟᱨᱚ ᱞᱟᱯᱷᱟᱝ ᱥᱮᱫ ᱨᱟᱠᱟᱵ ᱤᱫᱤ ᱫᱟᱲᱮᱭᱟᱜ ᱟᱞᱮ ᱚᱱᱟᱜᱮ ᱤᱧ ᱟᱥᱚᱜᱼᱟ